ᱪᱮᱫ ᱞᱮᱠᱟᱛᱮ ᱱᱩᱠᱩ ᱡᱟᱱᱣᱟᱨ ᱥᱮ ᱜᱟᱹᱭ ᱠᱟᱰᱟ ᱢᱤᱦᱩᱸ ᱢᱮᱨᱚᱢ ᱥᱤᱢ ᱥᱩᱠᱨᱤ ᱪᱤᱠᱟᱹ ᱠᱟᱛᱮ ᱵᱚᱱ ᱵᱟᱧᱪᱟᱣ ᱠᱚᱣᱟ ᱥᱮ ᱱᱩᱠᱩᱣᱟᱜ ᱨᱳᱜᱽ ᱟᱡᱟᱨ ᱦᱩᱭ ᱞᱮᱱᱠᱷᱟᱱ ᱪᱮᱫ ᱵᱚᱱ ᱪᱤᱠᱟᱹᱭᱟ ᱚᱸᱰᱮ ᱢᱮᱱᱚᱜᱚᱜ ᱠᱟᱱᱟ ᱦᱚᱸᱜᱼᱚᱭ ᱡᱮ ᱯᱷᱟᱹᱜᱩᱱ ᱵᱚᱸᱜᱟ ᱯᱟᱲᱟᱣᱮᱱᱟ ᱩᱱ ᱡᱚᱠᱷᱟᱱ ᱚᱱᱟ ᱞᱟᱦᱟ ᱨᱮ ᱡᱩᱫᱤ ᱟᱵᱚ ᱵᱚᱱ ᱩᱱᱠᱩ ᱡᱤᱵᱽᱼᱡᱤᱭᱟᱹᱞᱤ ᱪᱮᱛᱟᱱ ᱨᱮ ᱡᱩᱫᱤ ᱢᱮᱸᱫ ᱞᱩᱛᱩᱨᱟᱜᱼᱟ ᱵᱚᱱ ᱡᱮ ᱱᱟᱦᱟᱜ ᱡᱩᱜᱽ ᱨᱮᱫᱚ ᱵᱷᱮᱠᱥᱤᱱ ᱩᱰᱩᱜᱟᱠᱟᱱᱟ ᱯᱮ ᱪᱟᱸᱫᱚᱠᱤᱭᱟᱹ ᱯᱤᱪᱷᱩ ᱵᱷᱮᱠᱥᱤᱱ ᱮᱢᱟᱠᱚ ᱠᱷᱟᱱ ᱚᱱᱟ ᱨᱳᱜᱽ ᱟᱡᱟᱨ ᱠᱷᱚᱱ ᱠᱚ ᱠᱤᱪᱷᱩ ᱵᱚᱱ ᱵᱟᱧᱪᱟᱜᱼᱟ ᱨᱳᱜᱽ ᱟᱡᱟᱨ ᱫᱚ ᱦᱩᱭᱩᱜ ᱠᱟᱱᱟ ᱜᱩᱴᱤ ᱵᱚᱥᱚᱱᱛᱚ ᱧᱟᱢ ᱠᱚᱣᱟ ᱚᱱᱟ ᱜᱩᱴᱤ ᱵᱚᱥᱚᱱᱛᱚ ᱧᱟᱢ ᱞᱮᱠᱚ ᱠᱷᱟᱱ ᱱᱩᱠᱩ ᱜᱟᱹᱭ ᱠᱟᱰᱟ ᱫᱚᱢᱮ ᱯᱟᱛᱞᱟ ᱠᱚ ᱫᱟᱜᱥᱮᱫᱟ ᱟᱨ ᱥᱚ ᱛᱟᱠᱚᱣᱟ ᱩᱱ ᱥᱚ ᱚᱱᱟ ᱞᱟᱦᱟ ᱨᱮ ᱡᱩᱫᱤ ᱨᱟᱱᱼᱢᱩᱨᱜᱟᱹᱱ ᱵᱟᱵᱚᱱ ᱮᱢᱟ ᱠᱚᱣᱟ ᱢᱮᱱᱠᱷᱟᱱ ᱩᱱ ᱫᱚ ᱱᱩᱠᱩ ᱵᱟᱧᱪᱟᱣ ᱫᱟᱲᱮ ᱵᱟᱝ ᱦᱩᱭ ᱫᱟᱲᱮᱭᱟᱜᱼᱟ ᱟᱨ ᱞᱟᱦᱟ ᱨᱮ ᱨᱟᱱᱼᱢᱩᱨᱜᱟᱹᱱ ᱮᱢ ᱫᱚᱨᱠᱟᱨ ᱠᱟᱱᱟ ᱟᱨ ᱱᱚᱜᱼᱚᱭ ᱡᱮ ᱚᱱᱟ ᱨᱮᱱᱟᱜ ᱞᱚᱪᱷᱚᱱ ᱫᱚ ᱦᱩᱭᱩᱜ ᱠᱟᱱᱟ ᱞᱟᱦᱟ ᱨᱮᱜᱮ ᱨᱩᱣᱟᱹ ᱦᱮᱡ ᱟᱠᱚᱣᱟ ᱢᱮᱸᱫ ᱫᱟᱜ ᱡᱚᱨᱚᱜ ᱛᱟᱠᱚᱣᱟ ᱟᱨ ᱢᱚᱪᱟ ᱠᱷᱚᱱ ᱦᱚᱸ ᱫᱟᱜ ᱡᱚᱨᱚᱜ ᱛᱟᱠᱚᱣᱟ ᱩᱞᱤᱫᱟᱜ ᱟᱨ ᱨᱩᱣᱟᱹ ᱦᱮᱡ ᱟᱠᱚᱣᱟ ᱡᱚᱢ ᱵᱟᱠᱚ ᱡᱚᱢ ᱫᱟᱲᱮᱭᱟᱜᱼᱟ ᱟᱞᱟᱝ ᱢᱚᱴᱟᱜ ᱛᱟᱠᱚᱣᱟ ᱟᱨ ᱚᱱᱟ ᱥᱟᱶᱛᱮ ᱞᱟᱡ ᱜᱷᱟᱜ ᱛᱟᱠᱚᱣᱟ ᱚᱱᱟ ᱜᱩᱴᱤ ᱵᱚᱥᱚᱱᱛᱚ ᱟᱨ ᱚᱱᱟ ᱫᱟᱜ ᱥᱮᱫᱟᱠᱚ ᱡᱟᱜ ᱜᱮ ᱫᱚᱢᱮ ᱥᱚ ᱛᱟᱠᱚᱣᱟ ᱩᱱ ᱡᱚᱠᱷᱟᱱ ᱫᱚ ᱡᱟᱦᱟᱸᱭ ᱠᱚᱵᱚᱱ ᱵᱟᱲᱟᱭᱟ ᱱᱚᱣᱟ ᱫᱷᱟᱨᱮ ᱯᱟᱥᱮ ᱵᱤᱨ ᱯᱟᱠᱟᱲ ᱢᱮᱱᱟᱜᱼᱟ ᱱᱚᱝᱠᱟ ᱜᱮ ᱟᱞᱮᱭᱟᱜ ᱟᱹᱛᱩ ᱨᱮ ᱦᱩᱭ ᱞᱮᱱᱟ ᱱᱚᱝᱠᱟ ᱜᱮ ᱦᱟᱯᱲᱟᱢ ᱠᱚ ᱫᱩᱲᱩᱵ ᱠᱟᱛᱮ ᱨᱟᱱᱼᱢᱩᱨᱜᱟᱹᱱ ᱠᱚ ᱠᱚᱴᱮᱡ ᱞᱮᱫᱟ ᱵᱤᱨ ᱦᱚᱲᱮᱡ ᱠᱚᱭᱟ ᱦᱩᱲᱩ ᱤᱥᱤᱱ ᱠᱟᱛᱮ ᱵᱟᱥᱠᱮ ᱵᱟᱥᱠᱮ ᱧᱩ ᱦᱚᱪᱚ ᱠᱚ ᱦᱩᱭᱩᱜᱼᱟ ᱩᱱ ᱡᱚᱠᱷᱟᱡ ᱜᱩᱴᱤ ᱵᱚᱥᱚᱱᱛᱚ ᱦᱩᱭ ᱞᱮᱱᱠᱷᱟᱱ ᱱᱚᱣᱟ ᱠᱚᱞᱮ ᱡᱚᱢ ᱦᱚᱪᱚ ᱞᱮᱫ ᱠᱟᱣᱟ ᱢᱮᱱᱠᱷᱟᱱ ᱠᱤᱪᱷᱩ ᱠᱚᱫᱚᱞᱮ ᱴᱤᱠᱟᱹᱣ ᱫᱟᱨᱟᱢ ᱞᱮᱫ ᱠᱚᱣᱟ ᱛᱟᱭᱚᱢ ᱫᱟᱨᱟᱢ ᱟᱨ ᱞᱟᱦᱟ ᱵᱟᱹᱲᱛᱤ ᱞᱮᱱᱠᱷᱟᱱ ᱚᱱᱟ ᱟᱡᱟᱨ ᱠᱷᱚᱱ ᱫᱚ ᱵᱟᱧᱪᱟᱜ ᱫᱚ ᱢᱩᱥᱠᱤᱞ ᱜᱠᱟᱱ ᱜᱮᱭᱟ ᱟᱨ ᱚᱱᱟ ᱛᱟᱭᱚᱢ ᱢᱤᱫᱴᱮᱱ ᱨᱳᱜᱽ ᱦᱮᱱᱟᱜᱼᱟ ᱜᱚᱞᱟ ᱠᱩᱴᱠᱩᱤ ᱦᱚᱴᱚᱜ ᱨᱮᱜᱮ ᱯᱷᱩᱞᱟᱹᱜ ᱛᱟᱠᱚᱣᱟ ᱚᱱᱟ ᱫᱚ ᱡᱚᱢ ᱦᱚᱸ ᱵᱟᱠᱚ ᱡᱚᱢ ᱫᱟᱲᱮᱭᱟᱜᱼᱟ ᱟᱨ ᱥᱟᱥ ᱠᱚᱥᱴᱚ ᱦᱩᱭᱩᱜ ᱛᱟᱠᱚᱣᱟ ᱦᱩᱸ ᱢᱚᱴᱟᱜ ᱛᱟᱠᱚᱣᱟ ᱞᱩᱛᱩᱨ ᱠᱚ ᱢᱮᱸᱫᱼᱦᱟᱸ ᱢᱮᱸᱫ ᱠᱚᱦᱚᱸ ᱯᱷᱩᱞᱟᱹᱜ ᱛᱟᱠᱚᱣᱟ ᱱᱚᱣᱟ ᱠᱚ ᱟᱡᱟᱨ ᱠᱚ ᱠᱷᱚᱱ ᱦᱚᱸ ᱥᱚᱛᱚᱨᱠᱚ ᱫᱚᱨᱠᱟᱨᱚᱜ ᱠᱟᱱᱟ ᱪᱟᱹᱥᱤ ᱠᱚᱣᱟᱜ ᱡᱟᱦᱟᱸᱭ ᱨᱮᱱ ᱜᱮ ᱡᱤᱵᱽᱼᱡᱤᱭᱟᱹᱞᱤ ᱡᱟᱱᱣᱟᱨ ᱵᱚᱱ ᱟᱹᱥᱩᱞ ᱟᱠᱟᱫ ᱠᱚᱣᱟ ᱮᱠᱴᱩ ᱥᱚᱛᱚᱨᱠᱚᱛᱟ ᱢᱩᱞᱚᱠ ᱛᱟᱦᱮᱱ ᱛᱟᱵᱚᱱ ᱢᱟ ᱡᱟᱛᱮ ᱱᱩᱠ ᱩᱡᱤᱭᱟᱹᱞᱤ ᱠᱚᱵᱚᱱ ᱵᱟᱧᱪᱟᱣ ᱫᱟᱲᱮᱭᱟᱠᱚᱣᱟ ᱱᱚᱝᱠᱟᱱ ᱥᱚᱞᱦᱮ ᱨᱮ ᱢᱮᱢᱮᱱ ᱦᱩᱭᱩᱜ ᱠᱟᱱᱟ ᱡᱟᱛᱮ ᱟᱵᱚ ᱱᱩᱠᱩ ᱵᱚᱱ ᱵᱟᱧᱪᱟᱣ ᱫᱟᱲᱮᱭᱟᱠᱚᱣᱟ ᱟᱨ ᱚᱱᱟ ᱨᱮᱦᱚᱸ ᱨᱟᱱ ᱢᱩᱨᱜᱟᱹᱱ ᱢᱮᱱᱟᱜᱼᱟ ᱡᱮ ᱱᱮᱛᱟᱨ ᱫᱚ ᱵᱷᱮᱠᱥᱤᱱ ᱩᱰᱩᱠᱟᱠᱟᱱᱟ ᱰᱟᱠᱛᱟᱨ ᱥᱚᱸᱜᱮ ᱡᱳᱜᱟᱡᱳᱜᱽ ᱠᱟᱛᱮ ᱚᱱᱟ ᱮᱦᱚᱵ ᱛᱚᱨᱟ ᱨᱮᱜᱮ ᱩᱱᱠᱩ ᱦᱚᱸ ᱵᱮᱵᱚᱥᱛᱟ ᱞᱟᱜᱟᱜᱼᱟ ᱵᱟᱝᱠᱷᱟᱱ ᱚᱱᱟ ᱟᱡᱟᱨ ᱛᱮᱦᱚᱸ ᱵᱟᱵᱚᱱ ᱴᱤᱠᱟᱹᱣ ᱫᱟᱲᱮᱭᱟᱠᱚᱣᱟ ᱟᱨ ᱥᱚᱵ ᱥᱚᱢᱚᱭ ᱵᱚᱱ ᱞᱚᱠᱠᱷᱚᱭᱟ ᱨᱮᱭᱟᱲ ᱫᱟᱜ ᱧᱩ ᱫᱚ ᱡᱟᱛᱮ ᱵᱟᱵᱚᱱ ᱧᱩ ᱦᱚᱪᱚ ᱫᱟᱲᱮᱭᱟᱠᱚ ᱟᱨ ᱚᱱᱟ ᱨᱮ ᱱᱮᱛᱟᱨ ᱫᱚ ᱵᱷᱮᱠᱥᱤᱱ ᱦᱩᱭ ᱠᱟᱱᱟ ᱟᱨ ᱮᱱᱟᱱ ᱡᱚᱠᱷᱟᱡ ᱫᱚᱠᱚ ᱫᱟᱜ ᱮᱫ ᱠᱚ ᱛᱟᱦᱮᱸᱠᱟᱱᱟ ᱱᱮᱛᱟᱨ ᱫᱚ ᱠᱩᱵᱤᱨᱟᱹᱡᱤ ᱨᱟᱱ ᱫᱚ ᱠᱷᱩᱵ ᱠᱚᱢ ᱜᱮ ᱦᱩᱭ ᱟᱠᱟᱱᱟ ᱟᱨ ᱱᱮᱛᱟᱨ ᱫᱚ ᱰᱟᱠᱛᱟᱨᱤ ᱯᱚᱫᱽᱫᱷᱚᱛᱤ ᱛᱮᱜᱮ ᱡᱚᱛᱚ ᱠᱤᱪᱷᱩ ᱦᱩᱭᱩᱜ ᱠᱟᱱᱟ ᱛᱚᱵᱮ ᱡᱤᱵᱽᱼᱤᱭᱟᱹᱞᱤ ᱪᱮᱛᱟᱱ ᱫᱚ ᱡᱟᱦᱟᱱᱟᱜ ᱟᱵᱚᱣᱟᱜ ᱥᱚᱛᱚᱨᱠᱚ ᱛᱟᱦᱮᱸ ᱫᱚᱨᱠᱟᱨ ᱠᱟᱱᱟ ᱟᱨ ᱢᱤᱢᱤᱫ ᱜᱚᱴᱟᱝ ᱟᱡᱟᱨ ᱦᱮᱱᱟᱜᱼᱟ ᱡᱮᱢᱚᱱ ᱠᱷᱩᱨᱟᱹᱭᱟ ᱢᱟᱱᱮ ᱡᱟᱸᱜᱟ ᱜᱷᱟᱜ ᱛᱟᱠᱚᱣᱟ ᱢᱮᱱᱠᱷᱟᱱ ᱠᱷᱩᱨᱟᱹ ᱵᱷᱤᱛᱨᱤ ᱨᱮ ᱢᱟᱞᱦᱟᱱ ᱡᱟᱝ ᱞᱮᱠᱟ ᱯᱷᱩᱞᱟᱹᱜ ᱛᱟᱠᱚᱣᱟ ᱚᱱᱟ ᱞᱟᱦᱟ ᱨᱮ ᱡᱩᱫᱤ ᱟᱵᱚᱣᱟᱜ ᱠᱤᱪᱷᱩ ᱡᱩᱲᱤ ᱵᱩᱴᱤ ᱢᱮᱱᱟᱜᱼᱟ ᱚᱱᱟ ᱠᱚᱵᱚᱱ ᱵᱮᱣᱦᱟᱨ ᱫᱟᱲᱮᱭᱟᱜᱼᱟ ᱢᱮᱱᱠᱷᱟᱱ ᱚᱱᱟ ᱨᱳᱜᱽ ᱟᱡᱟᱨ ᱠᱚᱦᱚᱸ ᱠᱷᱚᱱ ᱵᱚᱱ ᱵᱟᱧᱪᱟᱜᱼᱟ ᱢᱟᱱᱮ ᱚᱱᱟ ᱨᱳᱜᱽ ᱟᱡᱟᱨ ᱡᱩᱫᱤ ᱱᱚᱣᱟ ᱴᱚᱴᱟ ᱨᱮ ᱥᱮ ᱦᱟᱱᱟ ᱴᱚᱴᱟ ᱨᱮ ᱚᱱᱟ ᱢᱟᱞᱚᱴ ᱨᱮ ᱪᱟᱹᱞᱩᱜ ᱠᱟᱱᱟ ᱚᱱᱠᱟᱱ ᱡᱩᱲᱤᱵᱩᱴᱤ ᱢᱮᱱᱟᱜᱼᱟ ᱩᱱᱠᱩ ᱦᱚᱲᱢᱚ ᱨᱮ ᱠᱤᱪᱷᱩ ᱚᱱᱟ ᱵᱮᱣᱦᱟᱨ ᱞᱟᱜᱟᱜᱼᱟ ᱛᱟᱦᱚᱞᱮ ᱠᱷᱟᱱ ᱚᱱᱟ ᱥᱚᱝᱠᱨᱟᱢᱚᱠ ᱨᱳᱜᱽ ᱡᱟᱦᱟᱸ ᱠᱚ ᱢᱮᱛᱟᱜ ᱠᱟᱱᱟ ᱚᱱᱟ ᱫᱚ ᱵᱟᱝ ᱦᱩᱭ ᱫᱟᱲᱮᱭᱟᱜᱼᱟ ᱠᱤᱪᱷᱩ ᱠᱤᱪᱷᱩ ᱜᱩᱞᱟ ᱫᱚ ᱱᱚᱝᱠᱟ ᱠᱟᱛᱮ ᱨᱚᱯᱷᱟᱜ ᱠᱟᱱᱟ ᱟᱫᱚ ᱱᱟᱦᱟᱜ ᱡᱩᱜᱽ ᱫᱚ ᱵᱳᱭᱜᱟᱱᱤᱠ ᱡᱩᱜᱽ ᱦᱩᱭᱟᱠᱟᱱᱛᱮ ᱚᱡᱷᱟ ᱠᱚᱵᱤᱨᱟᱡ ᱠᱚᱣᱟᱜ ᱨᱮᱦᱮᱫ ᱨᱟᱱ ᱨᱮᱫᱚ ᱵᱟᱵᱚᱱ ᱯᱟᱹᱛᱭᱟᱹᱜᱼᱟ ᱱᱮᱛᱟᱨ ᱫᱚ ᱢᱤᱰᱤᱥᱤᱱ ᱥᱮᱫ ᱜᱮᱵᱚᱱ ᱪᱟᱞᱟᱜ ᱠᱟᱱᱟ ᱡᱟᱭᱦᱳᱠ ᱵᱟᱧᱪᱟᱣ ᱨᱮᱱᱟᱜ ᱜᱮ ᱪᱮᱥᱴᱟᱭ ᱛᱟᱵᱚᱱ ᱯᱮ ᱡᱟᱛᱮ ᱵᱚᱱ ᱵᱟᱧᱪᱟᱣ ᱫᱟᱲᱮᱭᱟᱠᱚ ᱨᱳᱜᱽ ᱟᱡᱟᱨ ᱠᱷᱚᱱ ᱛᱚᱵᱮ ᱠᱚᱭᱮᱠᱴᱤ ᱱᱚᱜᱼᱚ ᱱᱚᱝᱠᱟ ᱢᱮᱱᱟᱜ ᱟᱠᱟᱫᱟ ᱨᱳᱜᱽ ᱡᱮ ᱡᱮᱢᱚᱱ ᱪᱟᱺᱲᱠᱤ ᱵᱟᱺᱰᱤᱜ ᱛᱟᱠᱚᱣᱟ ᱚᱱᱟ ᱫᱚᱠᱚ ᱢᱮᱛᱟᱜ ᱠᱟᱱᱟ ᱜᱳᱫᱷᱳᱭᱟ ᱚᱱᱟ ᱩᱯ ᱫᱚ ᱠᱷᱟᱞ ᱵᱚᱡᱚᱜ ᱛᱟᱠᱚᱣᱟ ᱚᱱᱟ ᱵᱚᱡ ᱞᱮᱱ ᱠᱷᱟᱱ ᱟᱫᱚ ᱵᱟᱺᱰᱤᱜ ᱛᱟᱠᱚᱣᱟ ᱚᱱᱟ ᱫᱚ ᱜᱟᱸᱰᱨᱟ ᱞᱮᱠᱟ ᱠᱚ ᱡᱚᱢ ᱛᱟᱠᱚᱣᱟ ᱚᱱᱟ ᱵᱷᱩᱛᱤ ᱛᱮᱫ ᱡᱚᱸᱰᱨᱟ ᱵᱷᱩᱛᱤ ᱞᱮᱠᱟ ᱡᱟᱦᱟᱸ ᱪᱟᱺᱲᱠᱤᱞ ᱨᱮ ᱩᱯ ᱛᱟᱦᱮᱱᱟ ᱚᱱᱟ ᱫᱚ ᱜᱳᱫᱷᱳᱭᱟ ᱥᱮ ᱜᱟᱸᱰᱨᱟ ᱨᱳᱜᱽ ᱱᱚᱣᱟ ᱫᱚ ᱚᱱᱟ ᱨᱮᱱᱟᱜ ᱨᱟᱱ ᱢᱮᱱᱟᱜᱼᱟ ᱚᱱᱟ ᱨᱟᱱ ᱠᱩᱵᱨᱟᱹᱡ ᱠᱚ ᱠᱩᱞᱤ ᱞᱮᱠᱚ ᱠᱷᱟᱱ ᱜᱮᱠᱚ ᱞᱟᱹᱭᱟ ᱡᱮ ᱤᱥᱥᱚᱨᱢᱩᱞ ᱢᱮᱱᱛᱮ ᱢᱤᱫᱴᱮᱱ ᱨᱟᱱ ᱢᱮᱱᱟᱜᱼᱟ ᱚᱱᱮ ᱚᱱᱟ ᱤᱥᱥᱚᱨ ᱢᱩᱞ ᱟᱹᱜᱩ ᱠᱟᱛᱮ ᱠᱚᱴᱮᱡ ᱠᱟᱛᱮ ᱡᱚᱢ ᱦᱚᱪᱚ ᱞᱮᱠᱚ ᱠᱷᱟᱱ ᱜᱮ ᱚᱱᱟ ᱜᱟᱸᱰᱨᱟ ᱨᱳᱜᱽ ᱫᱚ ᱪᱟᱵᱟᱜ ᱛᱟᱭᱟ ᱚᱱᱟ ᱨᱟᱱ ᱢᱩᱨᱜᱟᱹᱱ ᱠᱚ ᱡᱟᱛᱮ ᱵᱚᱱ ᱫᱤᱥᱟᱹ ᱫᱚᱦᱚᱭ ᱟᱵᱚ ᱡᱤᱵᱽᱼᱡᱤᱭᱟᱹᱞᱤ ᱡᱟᱦᱟᱸᱭ ᱠᱚᱵᱚᱱ ᱟᱹᱥᱩᱞᱟᱠᱟᱫ ᱠᱚᱣᱟ ᱟᱹᱛᱩ ᱴᱚᱞᱟ ᱨᱮ ᱟᱨ ᱱᱚᱜᱼᱚᱭ ᱡᱮ ᱢᱟᱱᱮ ᱨᱳᱜᱽ ᱫᱚ ᱟᱭᱢᱟ ᱨᱚᱠᱚᱢ ᱨᱳᱜᱽ ᱢᱮᱱᱟᱜᱼᱟ ᱡᱮᱢᱚᱱ ᱫᱮᱨᱮᱧ ᱨᱟᱹᱯᱩᱫ ᱞᱮᱱ ᱛᱟ ᱠᱷᱟᱱ ᱫᱮᱨᱮᱧ ᱨᱟᱹᱯᱩᱫ ᱞᱮᱱ ᱠᱷᱟᱱ ᱪᱮᱫ ᱵᱚᱱ ᱪᱤᱠᱟᱹᱭᱟ ᱟᱵᱚᱣᱟᱜ ᱠᱚᱵᱤᱨᱟᱹᱡᱤ ᱯᱚᱫᱽᱫᱷᱚᱛᱤ ᱛᱮᱫᱚ ᱢᱟᱱᱮ ᱜᱮᱸᱫᱽᱨᱮᱡ ᱨᱟᱯᱟᱜ ᱠᱟᱛᱮ ᱩᱯ ᱛᱮᱠᱚ ᱛᱚᱞ ᱛᱟᱠᱚᱣᱟ ᱡᱟᱛᱮ ᱚᱱᱟ ᱢᱟᱭᱟᱢ ᱵᱟᱝ ᱩᱰᱩᱠᱚᱜ ᱛᱟᱭ ᱢᱟ ᱟᱨ ᱱᱟᱦᱟᱜ ᱫᱚ ᱰᱟᱠᱛᱟᱨ ᱢᱤᱰᱤᱥᱤᱱ ᱩᱰᱩᱠ ᱟᱠᱟᱱᱟ ᱵᱚᱦᱩᱛ ᱠᱤᱪᱷᱩ ᱢᱤᱰᱤᱥᱤᱱ ᱛᱚᱨᱚᱯ ᱥᱮᱫ ᱠᱷᱚᱱ ᱤᱭᱟᱹᱣᱟᱠᱚ ᱠᱟᱱᱟ ᱛᱚᱵᱮ ᱟᱵᱚᱣᱟᱜ ᱢᱟᱨᱮ ᱯᱚᱫᱽᱫᱷᱚᱛᱤ ᱫᱚ ᱱᱚᱝᱠᱟ ᱠᱟᱱᱟ ᱟᱨ ᱱᱚᱜᱼᱚᱭ ᱡᱮ ᱥᱤᱢᱞᱟ ᱨᱳᱜᱽ ᱠᱚ ᱢᱮᱛᱟᱜ ᱠᱟᱱᱟ ᱪᱟᱠᱞᱟ ᱪᱟᱠᱞᱟ ᱪᱟᱠᱞᱟ ᱪᱟᱠᱞᱟ ᱜᱚᱴᱟ ᱦᱚᱲᱢᱚ ᱨᱟᱠᱟᱵᱼᱟ ᱟᱹᱰᱤ ᱫᱟᱜᱽᱨᱟ ᱫᱟᱜᱽᱨᱟ ᱟᱫᱚ ᱚᱱᱮ ᱚᱱᱟ ᱠᱚ ᱨᱳᱜᱽ ᱥᱚᱢᱵᱚᱱᱫᱷᱮ ᱫᱚ ᱰᱟᱠᱛᱟᱨ ᱥᱚᱸᱜᱮ ᱡᱳᱜᱟᱡᱳᱜᱽ ᱢᱮ ᱟᱨ ᱠᱚᱵᱤᱨᱟᱹᱡ ᱥᱚᱸᱜᱮ ᱯᱚᱨᱟᱢᱚᱨᱥᱚ ᱠᱟᱛᱮ ᱱᱚᱣᱟ ᱠᱚ ᱡᱟᱛᱮ ᱵᱚᱱ ᱨᱳᱜᱽ ᱵᱚᱱ ᱨᱚᱯᱷᱟ ᱫᱟᱲᱮᱭᱟᱜ ᱱᱚᱣᱟ ᱠᱚ ᱥᱟᱶ ᱥᱟᱶᱛᱮ ᱠᱤᱪᱷᱩ ᱥᱚᱛᱚᱨᱠᱚ ᱛᱟᱦᱮᱱᱢᱟ ᱱᱤᱭᱟᱹ ᱠᱚ ᱠᱟᱛᱷᱟ ᱡᱤᱵᱽᱼᱡᱤᱭᱟᱹᱞᱤ ᱪᱤᱠᱟᱹᱛᱮᱵᱚᱱ ᱵᱟᱧᱪᱟᱣ ᱠᱚᱣᱟ ᱱᱚᱣᱟ ᱨᱮᱱᱟᱜ ᱛᱮᱞᱟ ᱫᱚ ᱤᱧ ᱫᱚ ᱱᱚᱰᱮ ᱜᱤᱧ ᱢᱩᱪᱟᱹᱫ ᱠᱮᱫᱟ